ᱦᱮᱞᱳ ᱦᱮᱸ ᱚᱠᱚᱭᱮᱢ ᱞᱟᱹᱭᱮᱫᱟ ᱦᱮᱸ

ᱦᱮᱸ ᱦᱮᱸ ᱛᱟᱦᱞᱮ ᱦᱤᱡᱩᱜ ᱯᱮ ᱡᱮ ᱥᱟᱱᱛᱤᱱᱤᱠᱮᱛᱚᱱ ᱵᱤᱥᱥᱚᱵᱷᱟᱨᱚᱛᱤ ᱥᱟᱱᱛᱤᱱᱤᱠᱮᱛᱚᱱ ᱯᱮ ᱟᱸᱡᱚᱢ ᱟᱠᱟᱫ ᱜᱮᱭᱟ ᱦᱮᱸ ᱮᱠᱫᱚᱢ ᱜᱳᱣᱟᱞᱯᱟᱲᱟ ᱥᱮᱫ ᱠᱷᱚᱱ ᱫᱚ ᱥᱟᱢ ᱵᱟᱴᱤ ᱵᱷᱩᱵᱚᱱᱰᱟᱸᱜᱟ ᱚᱱᱛᱮ ᱪᱟᱞᱟᱜ ᱦᱳᱭᱳᱜᱼᱟ

ᱥᱟᱱᱛᱤᱱᱤᱠᱮᱛᱚᱱ ᱢᱮᱞᱟ ᱦᱮᱸ ᱮᱠᱫᱚᱢ ᱥᱟᱱᱛᱤᱱᱤᱠᱮᱛᱚᱱ ᱤᱭᱟᱹ ᱵᱷᱤᱛᱨᱤ ᱨᱮᱜᱮ ᱪᱮᱫ ᱟᱢ ᱞᱟᱹᱭᱮᱫᱼᱟ ᱵᱤᱥᱥᱚᱵᱷᱟᱨᱚᱛᱤ ᱵᱷᱤᱛᱨᱤ ᱨᱮ ᱦᱩᱸ ᱦᱤᱡᱩᱜ ᱯᱮ ᱦᱟᱸᱜ ᱩᱫᱩᱜ ᱟᱯᱮᱭᱟᱹᱧ ᱞᱟᱹᱭ ᱟᱯᱮᱭᱟ ᱵᱟᱝ ᱵᱟᱝ ᱮᱠᱷᱚᱱ ᱫᱚ ᱢᱟᱱᱮ ᱴᱩᱨ ᱫᱚ ᱥᱚᱵᱼᱥᱚᱢᱚᱭ ᱜᱮ ᱢᱟᱱᱮᱢ ᱦᱮᱡ ᱫᱟᱲᱮᱭᱟᱜᱼᱟ ᱠᱚᱱᱛᱩ ᱢᱮᱞᱟ ᱫᱚ ᱚᱸᱰᱮ ᱥᱟᱱᱛᱤᱱᱤᱠᱮᱛᱚᱱ ᱨᱮᱭᱟᱜ ᱢᱮᱞᱟ ᱫᱚ ᱯᱳᱥᱢᱟᱥ ᱜᱮ ᱦᱳᱭᱳᱜᱼᱟ ᱚᱱᱠᱟ ᱥᱟᱛᱮᱭ ᱯᱳᱥ ᱵᱟᱝᱞᱟ ᱚᱱᱠᱟ ᱦᱳᱭᱳᱜᱼᱟ ᱩᱸ ᱮᱠᱷᱚᱱ ᱫᱚ ᱚᱱᱠᱟ ᱫᱚ ᱵᱟᱱᱩᱜᱼᱟ ᱥᱮᱭ ᱯᱟᱛᱟ ᱫᱚ ᱥᱮᱭ ᱵᱟᱹᱭᱥᱟᱹᱠ ᱢᱟᱥ ᱪᱷᱟᱲᱟ ᱫᱚ ᱵᱟᱝ ᱦᱳᱭᱳᱜᱼᱟ ᱵᱟᱹᱭᱥᱟᱹᱠ ᱫᱩ ᱛᱟᱨᱤᱠᱷ ᱚᱱᱠᱟ ᱯᱟᱛᱟ ᱦᱳᱭᱳᱜᱼᱟ ᱵᱚᱨᱞᱚᱢ ᱯᱟᱛᱟ ᱢᱤᱫᱴᱮᱡ ᱦᱮᱱᱟᱜ ᱟᱠᱟᱫᱟ ᱦᱩᱸ ᱯᱟᱛᱟ ᱧᱮᱞ ᱯᱮ ᱦᱤᱡᱩᱜ ᱠᱷᱟᱱ ᱫᱚ ᱵᱟᱹᱭᱥᱟᱹᱠ ᱵᱚᱸᱜᱟ ᱥᱮᱫ ᱦᱤᱡᱩᱜ ᱦᱳᱭᱳᱜᱼᱟ ᱟᱨ ᱟᱨ ᱢᱤᱫᱴᱮᱱ ᱤᱭᱟᱹ ᱢᱮᱱᱟᱜ ᱟᱠᱟᱫᱟ ᱥᱚᱱᱟᱡᱷᱩᱨᱤ ᱰᱟᱸᱜᱟ ᱟᱸᱡᱚᱢ ᱟᱠᱟᱫ ᱜᱮᱭᱟ ᱯᱮ ᱚᱸᱰᱮ ᱦᱚᱸᱯᱮ ᱟᱹᱪᱩᱨ ᱫᱟᱲᱮᱭᱟᱜ ᱴᱩᱨ ᱡᱮ ᱚᱸᱰᱮ ᱫᱚ ᱫᱤᱵᱤ ᱠᱚ ᱦᱳᱭᱳᱜᱼᱟ ᱡᱮ ᱚᱸᱰᱮ ᱫᱚ ᱟᱨ ᱤᱭᱟᱹ ᱥᱳᱢᱚᱭ ᱟᱥᱤᱱ ᱢᱟᱥ ᱥᱳᱢᱚᱭ ᱫᱤᱵᱤ ᱦᱳᱭᱳᱜᱼᱟ ᱠᱤᱱᱛᱩ ᱮᱢᱱᱤ ᱴᱩᱨ ᱦᱚᱸᱢ ᱦᱮᱡ ᱫᱟᱲᱮᱣᱟᱜᱼᱟ ᱚᱸᱰᱮ ᱦᱟᱴ ᱠᱚ ᱦᱳᱭᱳᱜᱼᱟ ᱟᱹᱰᱤ ᱢᱚᱸᱡᱽ

ᱛᱚ ᱟᱹᱰᱤ ᱢᱚᱸᱡᱽ ᱟᱹᱭᱠᱟᱹᱜ ᱟᱛᱚ ᱡᱮ ᱵᱤᱵᱷᱤᱱᱱᱚ ᱨᱚᱠᱚᱢ ᱡᱟᱦᱟᱱᱟᱜ ᱜᱮᱢ ᱢᱮᱱ ᱦᱟᱛᱮᱨ ᱠᱟᱡᱽ ᱡᱷᱚᱛᱚ ᱛᱟᱨᱯᱚᱨ ᱵᱟᱴᱤᱠ ᱨᱮᱭᱟᱜ ᱡᱤᱱᱤᱥ ᱥᱮ ᱯᱞᱟᱥᱴᱤᱠ ᱡᱤᱱᱤᱥ ᱡᱷᱚᱛᱚ ᱠᱤᱪᱷᱩᱢ ᱧᱟᱢᱟ ᱢᱚᱸᱡᱽ ᱜᱮ ᱦᱩᱸ ᱦᱮᱸ ᱦᱮᱡ ᱫᱟᱲᱮᱭᱟᱜᱼᱟᱢ ᱴᱩᱨᱮᱢ ᱦᱮᱡ ᱫᱟᱲᱮᱭᱟᱜᱼᱟᱢ ᱛᱮᱦᱮᱧᱼᱜᱟᱯᱟ ᱦᱚᱸᱢ ᱦᱮᱡ ᱫᱟᱲᱮᱭᱟᱜᱼᱟ ᱴᱩᱨ ᱡᱮ ᱱᱤᱭᱟᱹ ᱥᱚᱱᱟᱡᱷᱩᱨᱤ ᱚ ᱛᱮᱦᱮᱧ ᱜᱮ ᱧᱮᱞ ᱜᱟᱱᱚᱜᱼᱟ ᱦᱮᱸ ᱟᱫᱚ ᱚᱸᱰᱮ ᱦᱚ ᱢᱟᱱᱮ ᱸ ᱛᱮᱦᱮᱧ ᱫᱚ ᱪᱮᱫ ᱵᱟᱨ ᱠᱟᱱᱟ ᱮᱱᱛᱮᱫ ᱚᱱᱟᱜᱮᱛᱚ ᱟᱨ ᱵᱟᱠᱷᱟᱱ ᱫᱚ ᱥᱚᱱᱟᱡᱷᱩᱨᱤ ᱰᱟᱸᱜᱟ ᱦᱚᱸ ᱮᱢᱱᱤ ᱛᱮᱫᱚᱢ ᱦᱮᱡ ᱫᱟᱲᱮᱣᱟᱜ ᱜᱮᱭᱟ ᱟᱵᱟᱨ ᱦᱟᱱᱮ ᱵᱚᱞᱞᱚᱵᱷᱯᱩᱨ ᱰᱟᱸᱜᱟ ᱚᱱᱛᱮ ᱦᱚᱸᱢ ᱪᱟᱞᱟᱣ ᱫᱟᱲᱮᱭᱟᱜᱼᱟ ᱚᱱᱛᱮ ᱦᱚᱸ ᱚᱱᱠᱟ ᱜᱮ ᱠᱮᱯᱟᱥᱤᱴᱤ ᱠᱟᱛᱮ ᱧᱮᱞ ᱜᱟᱱᱚᱜᱼᱟ ᱟᱭᱢᱟ ᱠᱤᱪᱷᱩ ᱵᱚᱞᱞᱚᱵᱷᱯᱩᱨ ᱰᱟᱸᱜᱟ ᱦᱚᱸ ᱟᱢᱟᱨ ᱟᱢᱟᱨ ᱠᱩᱴᱷᱤ ᱦᱩᱸ ᱦᱩᱸ ᱦᱩᱸ ᱟᱢᱟᱨ ᱠᱩᱴᱤᱨ ᱫᱚ ᱚᱸᱰᱮ ᱢᱤᱫᱴᱮᱱ ᱚᱸᱰᱮ ᱫᱚ ᱚᱸᱰᱮ ᱫᱚᱠᱚ ᱚᱸᱰᱮ ᱫᱚᱠᱚ ᱢᱟᱱᱮ ᱠᱤᱪᱨᱤᱡᱽ ᱠᱚᱠᱚ ᱵᱮᱱᱟᱣᱟ ᱚᱸᱰᱮ ᱠᱟᱨᱠᱷᱟᱱᱟ ᱞᱮᱠᱟᱱᱟᱜ ᱤᱭᱟᱹ ᱠᱟᱱᱟ ᱦᱩᱸ ᱦᱮᱸ ᱟᱢᱟᱨ ᱠᱩᱴᱤᱨ ᱛᱚ ᱚᱸᱰᱮ ᱦᱚᱸ ᱥᱚᱵᱽᱼᱥᱚᱢᱚᱭᱮᱢ ᱦᱮᱡ ᱫᱟᱲᱮᱭᱟᱜ ᱧᱮᱧᱮᱞ

ᱜᱳᱣᱟᱞᱯᱟᱲᱟ ᱠᱷᱚᱱ ᱵᱮᱥᱤ ᱫᱚ ᱵᱟᱝ ᱡᱷᱟᱹᱞᱟ ᱳᱭ ᱛᱤᱱᱟᱹᱜ ᱜᱳᱣᱟᱞᱯᱟᱲᱟ ᱠᱷᱚᱱ ᱠᱩᱲᱤ ᱢᱤᱱᱤᱴ ᱜᱟᱱ ᱞᱟᱜᱟᱜᱼᱟ ᱦᱮᱸ ᱜᱟᱹᱰᱤ ᱛᱮ ᱟᱢᱟᱨᱠᱩᱠᱩᱴᱷᱤ ᱯᱷᱮᱢᱟᱥ ᱫᱚ ᱪᱮᱫ ᱤᱧ ᱢᱮᱱᱟ ᱡᱮ ᱠᱟᱨᱠᱷᱟᱱᱟ ᱠᱟᱱᱟ ᱚᱸᱰᱮ ᱠᱤᱪᱨᱤᱡᱽ ᱠᱚ ᱵᱮᱱᱟᱣᱟ ᱟᱹᱰᱤ ᱢᱚᱸᱡᱽ ᱤᱭᱟᱹ ᱛᱟᱸᱛ ᱞᱮᱠᱟ ᱡᱤᱱᱤᱥ ᱫᱤᱭᱮ ᱠᱚ ᱵᱮᱱᱟᱣᱟ ᱟᱨᱠᱤ ᱚᱸᱰᱮ ᱥᱚᱵᱽᱼᱥᱳᱢᱚᱭ ᱤᱱᱟᱹ ᱟᱭᱢᱟ ᱦᱚᱲ ᱠᱚ ᱛᱟᱦᱮᱱᱟ ᱠᱟᱢᱤ ᱦᱚᱲ ᱠᱚ ᱛᱟᱦᱮᱱᱟ ᱦᱩᱸ ᱤᱱᱟᱹ ᱠᱤᱪᱨᱤᱡᱽ ᱨᱮᱭᱟᱜ ᱜᱮ ᱢᱟᱱᱮ ᱟᱭᱢᱟ ᱠᱤᱪᱷᱩ ᱧᱟᱢᱚᱜᱼᱟ ᱟᱫᱚ ᱚᱱᱟ ᱛᱮᱜᱮ ᱠᱚ ᱦᱤᱡᱩᱜᱼᱟ ᱧᱮᱧᱮᱞ ᱠᱚ ᱩᱱᱟᱹᱜ ᱫᱚ ᱤᱧ ᱦᱚᱸ ᱵᱟᱹᱧ ᱵᱟᱲᱟᱭᱟ ᱛᱚ ᱤᱱᱟᱹᱜ ᱫᱷᱟᱹᱨᱤᱡ ᱜᱤᱧ ᱵᱟᱲᱟᱭᱟ ᱦᱩᱸ ᱠᱳᱯᱟᱭ ᱱᱚᱫᱤ ᱮᱠᱫᱚᱢ ᱚᱱᱟ ᱯᱟᱥᱮ ᱨᱮᱜᱮ ᱦᱮᱱᱟᱜ ᱟᱠᱟᱫᱟ ᱚᱱᱟ ᱯᱟᱥᱮ ᱨᱮᱜᱮ ᱦᱮᱸ ᱚᱱᱟ ᱯᱟᱥᱮ ᱨᱮᱜᱮ ᱦᱮᱱᱟᱜ ᱟᱠᱟᱫᱟ

ᱴᱷᱤᱠ ᱜᱮᱭᱟ ᱛᱟᱞᱦᱮ ᱟᱯᱮ ᱫᱚ ᱦᱤᱡᱩᱜ ᱯᱮ ᱟᱞᱚᱯᱮ ᱪᱤᱱᱛᱟᱭᱟ ᱩᱱᱟᱹᱜ ᱫᱚ

ᱦᱤᱡᱩᱜ ᱯᱮ ᱡᱷᱚᱛᱚᱧ ᱫᱮᱠᱷᱟᱣᱟᱯᱮᱭᱟ ᱪᱮᱫ ᱠᱚ ᱧᱮᱞ ᱥᱟᱱᱟᱭᱮᱫ ᱯᱮᱭᱟ ᱪᱮᱫ ᱠᱚ ᱠᱤᱨᱤᱧ ᱥᱟᱱᱟᱭᱮᱫ ᱯᱮᱭᱟ ᱚᱱᱟ ᱯᱮ ᱠᱤᱨᱤᱧᱟ ᱟᱨ ᱢᱚᱸᱡᱽᱼᱢᱚᱸᱡᱽ ᱡᱟᱭᱜᱟ ᱠᱚ ᱦᱮᱱᱟᱜᱼᱟ ᱚᱱᱟᱯᱮ ᱧᱮᱞᱟ

ᱢᱟ ᱮᱱᱛᱮᱫ ᱟᱯᱮᱜᱮ ᱥᱳᱢᱚᱭᱚᱜ ᱯᱮ ᱟᱯᱮ ᱜᱮ ᱛᱤᱥ ᱯᱮ ᱯᱤᱡᱩᱜᱼᱟ ᱴᱷᱤᱠ ᱜᱮᱭᱟ ᱛᱟᱦᱞᱮ ᱦᱤᱡᱩᱜ ᱯᱮ ᱦᱮᱸ ᱴᱷᱤᱠ ᱜᱮᱭᱟ ᱦᱮᱸ ᱦᱮᱸ ᱴᱷᱤᱠ ᱜᱮᱭᱟ ᱤᱧ ᱠᱷᱚᱵᱚᱨ ᱤᱢᱟᱹᱧ ᱯᱮ ᱤᱧ ᱮᱠᱫᱚᱢᱤᱧ ᱞᱟᱹᱭ ᱟᱯᱮᱭᱟ ᱴᱷᱤᱠ ᱜᱮᱭᱟ ᱛᱟᱦᱚᱞᱮ ᱦᱩᱸ